ᱢᱤᱫᱴᱟᱱ ᱥᱮᱨᱮᱧ ᱨᱮ ᱥᱟᱯᱲᱟᱣ ᱞᱟᱹᱜᱤᱫ ᱛᱮ ᱡᱷᱚᱛᱚᱠᱷᱚ ᱢᱟᱲᱟᱝ ᱛᱮ ᱤᱧ ᱫᱚ ᱚᱱᱟ ᱥᱮᱨᱮᱧ ᱨᱮᱱᱟᱜ ᱞᱟᱭᱤᱱ ᱢᱩᱠᱷᱚᱥᱛᱚ ᱦᱩᱭᱩᱜ ᱛᱤᱧᱟᱹ ᱥᱮᱨᱮᱧ ᱨᱮᱱᱟᱜ ᱞᱟᱭᱤᱱ ᱢᱩᱠᱷᱚᱥᱛᱚ ᱠᱟᱛᱮᱫ ᱤᱧ ᱫᱚ ᱚᱱᱟ ᱥᱮᱨᱮᱧ ᱨᱮ ᱨᱟᱦᱟ ᱟᱹᱜᱩ ᱨᱮᱱᱟᱜ ᱤᱧ ᱨᱤᱠᱟᱹᱭᱟ ᱨᱟᱦᱟ ᱟᱹᱜᱩ ᱠᱟᱛᱮᱫ ᱴᱟᱢᱟᱠ ᱛᱩᱢᱫᱟᱜ ᱨᱮᱜᱽᱲᱟ ᱛᱤᱨᱭᱚ ᱚᱱᱟ ᱛᱟᱞᱟᱛᱮ ᱤᱧ ᱥᱮᱨᱮᱧ ᱦᱩᱭᱩᱜ ᱛᱤᱧᱟᱹ ᱚᱱᱟ ᱥᱮᱨᱮᱧ ᱡᱚᱠᱷᱚᱱ ᱤᱧᱤᱧ ᱵᱩᱡᱟ ᱡᱮ ᱱᱤᱛᱚᱜ ᱫᱚ ᱤᱥᱴᱩᱰᱤᱭᱳ ᱨᱮ ᱥᱮᱨᱮᱧ ᱞᱮᱠᱟᱧ ᱜᱟᱱᱼᱟ ᱩᱱ ᱥᱚᱢᱚᱭ ᱤᱧ ᱤᱥᱴᱩᱰᱤᱭᱳᱧ ᱪᱟᱞᱟᱜᱼᱟ ᱤᱥᱴᱩᱰᱤᱭᱳ ᱨᱮ ᱪᱟᱞᱟᱣ ᱠᱟᱛᱮᱫ ᱴᱟᱢᱟᱠ ᱛᱩᱢᱫᱟᱜ ᱨᱮᱜᱽᱲᱟ ᱛᱤᱨᱭᱳ ᱛᱟᱞᱟ ᱛᱮᱜᱮ ᱤᱧ ᱫᱩᱧ ᱥᱮᱨᱮᱧᱟ ᱥᱮᱨᱮᱧ ᱠᱟᱛᱮᱫ ᱚᱱᱟ ᱥᱮᱨᱮᱧ ᱴᱟᱜ ᱨᱮᱠᱳᱰᱤᱝ ᱚᱜᱼᱟ ᱟᱨ ᱚᱱᱟ ᱨᱮᱠᱳᱰᱤᱝ ᱠᱟᱛᱮᱫ ᱚᱱᱟ ᱥᱮᱨᱮᱧ ᱴᱟᱜ ᱡᱚᱠᱷᱚᱱ ᱨᱤᱞᱤᱡᱚᱜᱼᱟ ᱡᱚᱛᱚᱦᱚᱲ ᱠᱚ ᱟᱸᱡᱚᱢ ᱫᱟᱲᱮᱭᱟᱜᱼᱟ